ᱥᱟᱱᱛᱟᱲ ᱥᱟᱶᱛᱟ ᱨᱮᱭᱟᱜ ᱵᱤᱪᱟᱹᱨ ᱟᱹᱨᱤ ᱞᱮᱠᱟᱛᱮ ᱢᱟᱺᱡᱷᱤᱼᱢᱟᱯᱟᱡᱷᱤ ᱠᱚ ᱦᱚᱛᱮᱛᱮ ᱡᱚᱠᱷᱚᱱ ᱠᱟᱛᱷᱟ ᱠᱚ ᱵᱟᱭ ᱥᱟᱢᱴᱟᱣ ᱵᱟᱪᱷᱟᱜᱼᱟ ᱩᱱ ᱡᱷᱚᱜ ᱜᱮ ᱞᱚ ᱵᱤᱨ ᱵᱟᱹᱭᱥᱤ ᱫᱚ ᱦᱩᱭᱩᱜᱼᱟ ᱟᱨ ᱞᱚ ᱵᱤᱨ ᱵᱟᱹᱭᱥᱤ ᱫᱚ ᱟᱰᱮᱼᱯᱟᱥᱮ ᱟᱛᱳ ᱢᱟᱺᱡᱷᱤ ᱢᱟᱯᱟᱡᱷᱤ ᱠᱚ ᱤᱫᱤ ᱠᱟᱛᱮᱫ ᱦᱩᱭᱩᱜᱼᱟ ᱟᱨ ᱟᱠᱚ ᱟᱠᱚᱛᱮ ᱴᱷᱟᱹᱣᱠᱟᱹ ᱟᱠᱟᱱ ᱴᱷᱟᱶ ᱨᱮᱜᱮ ᱚᱱᱟ ᱵᱤᱪᱟᱹᱨ ᱫᱚ ᱦᱩᱭᱩᱜᱼᱟ